ᱞᱟᱦᱟ ᱛᱮᱫᱚ ᱮᱱᱮᱡ ᱥᱮᱨᱮᱧ ᱢᱚᱡᱽᱜᱤ ᱦᱩᱭᱩᱜᱠᱟᱱ ᱛᱮᱦᱮᱱᱟ ᱛᱤᱱᱟᱹᱜ ᱢᱚᱡᱽ ᱮᱱᱮᱡ ᱥᱮᱨᱮᱧ ᱦᱩᱭᱩᱜᱠᱟᱱ ᱛᱮᱦᱮᱱᱚᱜᱼᱟ ᱛᱩᱢᱫᱟᱜ ᱴᱟᱢᱟᱠᱛᱮ ᱮᱱᱮᱡ ᱥᱮᱨᱮᱧᱮᱫ ᱛᱟᱦᱮᱱᱟᱠᱚ ᱱᱮᱛᱟᱨ ᱠᱟᱛᱮᱫ ᱨᱮᱱ ᱦᱚᱲ ᱫᱚ ᱵᱟᱹᱲᱤᱡ ᱮᱱᱮᱡ ᱥᱮᱨᱮᱧ ᱰᱤᱡᱮ ᱛᱮᱠᱚ ᱮᱱᱮᱡᱚᱜ ᱠᱟᱱᱟ ᱟᱨ ᱪᱮᱫ ᱱᱟᱱᱟ ᱨᱚᱠᱚᱢ ᱤᱭᱟᱹ ᱯᱷᱮᱥᱟᱱ ᱮᱱᱮᱡᱠᱚ ᱩᱫᱩᱜ ᱮᱫᱟᱠᱚ ᱠᱟᱹᱴᱤᱡ ᱠᱟᱹᱴᱤᱡ ᱜᱤᱫᱽᱨᱟᱹᱠᱩ ᱧᱮᱞᱫᱟᱠᱩ ᱚᱱᱟᱠᱚ ᱵᱟᱹᱲᱤᱡ ᱵᱩᱫᱽᱫᱷᱤ ᱵᱚᱞᱚᱣᱟᱠᱚ ᱠᱟᱱᱟ ᱵᱟᱹᱲᱤᱡ ᱡᱤᱱᱤᱥᱠᱩ ᱧᱮᱞᱫᱟ ᱵᱟᱹᱲᱤᱡ ᱤᱭᱟᱹᱠᱩ ᱧᱮᱞᱫᱟ ᱚᱱᱟᱠᱩ ᱫᱚ ᱵᱟᱝ ᱢᱚᱡᱽᱫᱚ ᱵᱟᱝ ᱦᱩᱭᱩᱜ ᱠᱟᱱᱟ ᱢᱚᱡᱽ ᱮᱱᱮᱡ ᱥᱤᱨᱤᱧ ᱵᱟᱝ ᱦᱩᱭᱩᱜ ᱠᱟᱱᱟ ᱢᱚᱡᱽᱛᱮ ᱵᱟᱠᱚ ᱤᱭᱟᱹᱭᱫᱟ ᱮᱱᱮᱡᱚᱜ ᱠᱟᱱᱟ ᱱᱮᱛᱟᱨᱫᱚ ᱡᱚᱛᱚ ᱪᱷᱟᱸᱴ ᱮᱱᱮᱡ ᱪᱮᱫ ᱮᱱᱮᱡ ᱟᱨ ᱪᱮᱫ ᱯᱷᱮᱥᱟᱱ ᱮᱱᱮᱡ ᱟᱨ ᱞᱟᱦᱟᱛᱮᱱ ᱡᱩᱜᱽᱨᱮᱱ ᱦᱚᱲᱫᱚ ᱛᱩᱢᱛᱟᱜ ᱴᱟᱢᱟᱠᱛᱮ ᱢᱚᱡᱽᱜᱮ ᱛᱤᱱᱟᱹᱜ ᱢᱚᱡᱽᱠᱚ ᱮᱱᱮᱡᱠᱟᱱ ᱛᱟᱦᱮᱱᱟ ᱟᱨ ᱟᱞᱮ ᱠᱚᱦᱚᱸᱞᱮ ᱧᱮᱞᱮᱫ ᱠᱟᱱ ᱛᱟᱦᱮᱱᱚᱜᱼᱟ ᱟᱨ ᱱᱮᱛᱟᱨ ᱠᱟᱛᱮᱫ ᱨᱮᱫᱚ ᱜᱤᱫᱽᱨᱟᱹᱠᱚ ᱠᱟᱹᱴᱤᱡ ᱠᱟᱹᱴᱤᱡ ᱜᱤᱫᱽᱨᱟᱹᱠᱚ ᱧᱮᱞᱫᱟ ᱩᱝᱠᱚ ᱠᱚᱦᱚᱸ ᱵᱟᱹᱲᱤᱡ ᱵᱩᱫᱽᱫᱷᱤ ᱠᱚ ᱧᱟᱢᱫᱟ ᱚᱸᱰᱮ ᱠᱷᱚᱡᱜᱤ